ᱦᱮᱞᱳ ᱦᱚᱸ ᱟᱢ ᱫᱚ ᱚᱠᱚᱭᱮᱢ ᱟᱞᱤᱧ ᱫᱚ ᱱᱚᱰᱮ ᱨᱟᱡᱫᱟ ᱠᱷᱚᱱ ᱞᱤᱧ ᱢᱮᱱᱮᱜᱼᱟ ᱥᱚᱢᱟᱡᱽ ᱥᱮᱵᱚᱠ ᱞᱤᱧ ᱞᱟᱹᱭᱮᱜᱼᱟ ᱟᱹᱵᱤᱱ ᱫᱚ ᱪᱮᱫ ᱠᱤᱥᱟᱱ ᱵᱤᱱ ᱢᱮᱱᱮᱜᱼᱟ ᱚᱸᱻ ᱦᱳᱭᱛᱚ ᱟᱯᱮᱭᱟᱜ ᱟᱛᱳ ᱠᱚᱨᱮ ᱪᱟᱥᱵᱟᱥ ᱠᱚᱨᱮ ᱪᱮᱫ ᱪᱮᱫ ᱥᱩᱵᱤᱫᱷᱟ ᱢᱮᱱᱟᱜᱼᱟ ᱫᱟᱜ ᱨᱮ ᱡᱮᱢᱚᱱ ᱰᱤᱯ ᱵᱳᱭᱨᱤᱝ ᱠᱚ ᱚᱱᱟ ᱠᱚ ᱵᱟᱠᱚ ᱤᱭᱟᱹᱣ ᱠᱟᱜ ᱯᱮᱭᱟ ᱚᱸᱻ ᱦᱚᱸᱻ ᱦᱮᱸᱛᱚ ᱟᱨ ᱟᱯᱮ ᱫᱚ ᱦᱮᱸᱛᱚ ᱟᱨ ᱪᱮᱫᱞᱮᱠᱟ ᱯᱮ ᱪᱟᱥᱟ ᱚᱠᱟ ᱚᱠᱟ ᱢᱚᱨᱥᱩᱢ ᱨᱮ ᱪᱮᱫ ᱪᱮᱫ ᱠᱚᱯᱮ ᱪᱟᱥᱟ ᱦᱳᱭᱛᱚ ᱟᱨ ᱥᱚᱨᱠᱟᱨ ᱥᱮᱫ ᱠᱷᱚᱱ ᱟᱨ ᱪᱮᱫ ᱪᱮᱫ ᱡᱚᱡᱳᱱᱟ ᱠᱚᱭ ᱮᱢ ᱟᱠᱟᱫ ᱯᱮᱭᱟ ᱦᱳᱭᱛᱚ ᱟᱦᱟᱨ ᱠᱚ ᱡᱮᱢᱚᱱ ᱯᱩᱠᱷᱨᱤ ᱠᱚ ᱞᱟ ᱨᱮᱱᱟᱜ ᱚᱱᱟ ᱠᱚ ᱡᱚᱡᱳᱱᱟ ᱠᱚ ᱵᱟᱭ ᱰᱟᱞᱟᱣ ᱠᱟᱫ ᱯᱮᱭᱟ ᱦᱳᱭᱛᱚ ᱟᱨ ᱱᱤᱛᱳᱜ ᱢᱟ ᱥᱚᱨᱠᱟᱨ ᱥᱮᱫ ᱠᱷᱚᱱ ᱟᱹᱰᱤ ᱜᱟᱱ ᱡᱮᱢᱚᱱ ᱤᱛᱟᱹ ᱠᱚ ᱧᱟᱢᱚᱜ ᱠᱟᱱᱟ ᱟᱨ ᱫᱟᱜ ᱨᱮᱱᱟᱜ ᱯᱟᱢᱯ ᱡᱮᱢᱚᱱ ᱯᱟᱢᱯ ᱢᱚᱴᱚᱨ ᱠᱚ ᱦᱟᱱᱟᱼᱱᱟᱣᱟ ᱧᱟᱢᱚᱜ ᱠᱟᱱᱟ ᱪᱮᱫ ᱚᱱᱟ ᱠᱚ ᱟᱯᱮ ᱥᱩᱵᱤᱫᱷᱟ ᱵᱟᱯᱮ ᱧᱟᱢ ᱠᱟᱜᱼᱟ ᱦᱮᱸ ᱦᱮᱸ ᱦᱳᱭᱛᱚ ᱦᱮᱸ ᱦᱮᱸ ᱦᱳᱭᱛᱚ ᱱᱚᱣᱟ ᱫᱚ ᱥᱚᱨᱵᱚ ᱪᱮᱫ ᱤᱭᱟᱹ ᱴᱷᱮᱱ ᱫᱚ ᱡᱟᱦᱟᱸᱭ ᱟᱯᱮ ᱟᱛᱳ ᱨᱮᱱ ᱩᱱᱤ ᱡᱮ ᱥᱮᱵᱚᱠ ᱥᱮ ᱡᱟᱦᱟᱱ ᱤᱭᱟᱹ ᱠᱚ ᱢᱮᱱᱟᱜ ᱠᱚᱣᱟ ᱚᱱᱠᱟᱱ ᱵᱟᱠᱚ ᱫᱚᱦᱚᱣᱟᱠᱟᱫ ᱠᱚᱜᱮᱭᱟ ᱥᱮ ᱪᱮᱫ ᱩᱝᱠᱩ ᱠᱚᱴᱷᱮᱱ ᱦᱚᱸ ᱟᱯᱮ ᱵᱟᱯᱮ ᱥᱤᱠᱟᱭᱚᱛ ᱟᱠᱟᱜᱼᱟ ᱠᱤ ᱟᱞᱮᱭᱟᱜ ᱱᱤᱛᱳᱜ ᱫᱟᱜ ᱨᱮᱱᱟᱜ ᱢᱟᱱᱮ ᱵᱟᱝ ᱩᱰᱩᱠᱚᱜ ᱠᱟᱱᱟ ᱥᱮ ᱠᱷᱟᱨᱟᱯᱚᱜ ᱠᱟᱱ ᱛᱟᱞᱮᱭᱟ ᱚᱸᱻ ᱦᱳᱭᱛᱚ ᱦᱳᱭᱛᱚ ᱟᱨ ᱱᱤᱛᱳᱜ ᱢᱟ ᱟᱨᱚ ᱟᱹᱰᱤᱜᱟᱱ ᱚᱱᱠᱟ ᱞᱮᱠᱟ ᱥᱚᱨᱠᱟᱨᱤ ᱡᱳᱡᱚᱱᱟᱭ ᱮᱢᱚᱜ ᱠᱟᱱᱟ ᱡᱟᱦᱟᱸ ᱜᱮ ᱦᱮᱱᱟᱜᱼᱟ ᱡᱮᱢᱚᱱ ᱱᱤᱛᱳᱜ ᱤᱭᱟᱹ ᱠᱚᱨᱮᱱᱟᱜ ᱦᱚᱸ ᱰᱚᱵᱷᱟᱜ ᱞᱟ ᱠᱚᱨᱮᱱᱟᱜ ᱦᱩᱭᱮᱱᱟ ᱥᱳᱞᱟᱨ ᱯᱟᱢᱯ ᱰᱤᱯ ᱵᱳᱭᱨᱤᱝ ᱠᱚᱨᱮᱱᱟᱜ ᱪᱟᱥ ᱞᱟᱹᱜᱤᱫ ᱰᱨᱤᱯ ᱠᱚᱭ ᱮᱢᱚᱜ ᱠᱟᱱᱟ ᱚᱱᱟ ᱥᱩᱵᱤᱫᱷᱟ ᱠᱚ ᱟᱯᱮ ᱵᱟᱯᱮ ᱦᱟᱛᱟᱣ ᱠᱟᱜ ᱛᱮ ᱦᱳᱭᱛᱚ ᱩᱱᱟᱹᱜ ᱱᱤᱛᱳᱜ ᱥᱚᱨᱠᱟᱨ ᱡᱚᱠᱷᱚᱱ ᱥᱩᱵᱤᱫᱟ ᱦᱟᱠᱟᱜ ᱵᱚᱱᱟ ᱚᱱᱟ ᱠᱚᱨᱮᱱᱟᱜ ᱥᱩᱵᱤᱫᱟ ᱦᱟᱛᱟᱣ ᱫᱚᱨᱠᱟᱨ ᱜᱮ ᱡᱳᱡᱚᱱᱟ ᱱᱤᱛᱳᱜ ᱟᱨᱚ ᱰᱨᱤᱯ ᱵᱟᱞᱟᱭ ᱮᱢᱚᱜ ᱠᱟᱱᱟ ᱥᱳᱞᱟᱨ ᱵᱟᱞᱟᱭ ᱮᱢᱚᱜ ᱠᱟᱱᱟ ᱚᱱᱟ ᱠᱚᱨᱮᱱᱟᱜ ᱤᱭᱟᱹ ᱠᱚ ᱯᱷᱚᱨᱢ ᱠᱚ ᱡᱮᱢᱚᱱ ᱚᱰᱚᱠᱚᱜ ᱠᱟᱱᱟ ᱚᱱᱟ ᱠᱚ ᱯᱮᱨᱮᱡᱽ ᱯᱮ ᱚᱸᱻ ᱟᱨ ᱧᱮᱞ ᱢᱮ ᱱᱤᱛᱳᱜ ᱦᱚᱸ ᱟᱨ ᱟᱹᱰᱤ ᱜᱟᱱ ᱤᱭᱟᱹᱨᱮ ᱡᱮᱢᱚᱱ ᱡᱟᱭᱜᱟ ᱠᱚᱨᱮ ᱫᱚᱢᱮ ᱢᱟᱱᱮ ᱰᱤᱯ ᱵᱳᱨᱤᱝ ᱨᱮᱱᱟᱜ ᱥᱩᱵᱤᱫᱟ ᱦᱚᱸ ᱢᱮᱱᱟᱜᱼᱟ ᱪᱮᱫ ᱟᱯᱮᱭᱟᱜ ᱟᱛᱳ ᱨᱮ ᱚᱱᱠᱟ ᱵᱟᱹᱱᱩᱜᱼᱟᱱᱟ ᱥᱩᱵᱤᱫᱷᱟ ᱟᱫᱚ ᱚᱱᱟ ᱨᱮᱱᱟᱜ ᱦᱚᱸᱛᱚ ᱤᱭᱟᱹ ᱢᱮᱱᱟᱜᱼᱟ ᱥᱮ ᱠᱤ ᱤᱭᱟᱹ ᱪᱮᱫ ᱠᱚ ᱞᱟᱹᱭᱟ ᱩᱝᱠᱩ ᱪᱤᱞᱤ ᱠᱚ ᱢᱮᱛᱟ ᱦᱟᱠᱚᱣᱟ ᱠᱚᱨᱢᱚᱪᱟᱨᱤ ᱠᱚ ᱟᱛᱳ ᱟᱛᱳ ᱨᱮ ᱪᱮᱫ ᱫᱚ ᱢᱟᱱᱮ ᱥᱟᱞ ᱢᱤᱫ ᱫᱷᱟᱹᱣ ᱢᱟᱭᱱᱮ ᱫᱩ ᱢᱟᱭᱱᱮ ᱵᱟᱨ ᱫᱷᱟᱯ ᱵᱟᱠᱚ ᱦᱤᱡᱩᱜ ᱛᱮ ᱚᱸᱻ ᱦᱳᱭᱛᱚ ᱚᱸᱻ ᱦᱚ ᱦᱳᱭᱛᱚ ᱮᱱᱠᱷᱟᱱ ᱱᱤᱛᱳᱜ ᱫᱚ ᱟᱯᱮ ᱫᱚ ᱢᱟᱱᱮ ᱵᱳᱭᱨᱤᱝ ᱛᱮᱫᱚ ᱩᱱᱟᱹᱜ ᱫᱚ ᱵᱟᱝᱟ ᱵᱟᱯᱮ ᱪᱟᱥᱮᱜᱼᱟ ᱡᱟᱦᱟᱸ ᱜᱟᱰᱟᱼᱢᱩᱰᱩ ᱠᱤᱨᱚ ᱜᱚ ᱪᱟᱥᱵᱟᱥ ᱮᱢᱚᱜᱼᱟ ᱚᱱᱟ ᱠᱚᱨᱮ ᱜᱮᱯᱮ ᱪᱟᱥᱮᱜᱼᱟ ᱦᱳᱭ ᱛᱚ ᱦᱳᱭ ᱟ ᱞᱤᱧ ᱚᱱᱟ ᱜᱮ ᱟᱯᱮ ᱟᱛᱳ ᱨᱮᱱᱟᱜ ᱵᱟᱰᱟᱭ ᱥᱟᱱᱟᱭᱮᱫ ᱞᱤᱧᱟᱹ ᱠᱤ ᱟᱯᱮ ᱴᱷᱮᱱ ᱪᱮᱫ ᱪᱮᱫ ᱥᱩᱵᱤᱫᱟ ᱦᱮᱱᱟᱜᱼᱟ ᱥᱮ ᱪᱮᱫ ᱪᱮᱫ ᱠᱚᱯᱮ ᱪᱟᱥᱮᱜᱼᱟ ᱚᱠᱟ ᱢᱚᱨᱥᱩᱢ ᱨᱮ ᱚᱠᱟ ᱚᱠᱟ ᱤᱭᱟᱹ ᱥᱚᱢᱚᱭ ᱪᱮᱫ ᱠᱚᱯᱮ ᱨᱚᱦᱚᱭᱮᱜᱼᱟ ᱪᱮᱫ ᱞᱮᱠᱟ ᱟᱯᱮ ᱴᱷᱮᱱᱟᱜ ᱯᱚᱨᱤᱥᱛᱷᱤ ᱟᱹᱞᱤᱧ ᱚᱱᱟ ᱠᱚ ᱟ ᱵᱤᱱ ᱴᱷᱮᱱ ᱵᱟᱲᱟᱭ ᱥᱟᱱᱟᱭᱮᱫ ᱞᱤᱧᱟᱹ ᱦᱳᱭᱛᱚ ᱟᱪᱪᱷᱟ ᱴᱷᱤᱠᱜᱮᱭᱟ ᱛᱚᱵᱮ ᱢᱟ ᱱᱚᱝᱠᱟ ᱧᱮᱞ ᱯᱮ ᱟᱨᱚ ᱡᱩᱫ ᱡᱟᱦᱟᱱᱟᱜ ᱡᱳᱡᱚᱱᱟ ᱠᱚ ᱦᱤᱡᱩᱜ ᱠᱷᱟᱱ ᱚᱱᱟ ᱠᱚ ᱯᱮᱨᱮᱡᱽ ᱯᱮ ᱦᱮᱸ ᱴᱷᱤᱠ ᱜᱮᱭᱟ ᱛᱚ